ᱵᱟᱪᱯᱟᱱ ᱨᱮ ᱟᱞᱮ ᱫᱚ ᱵᱟᱹᱫ ᱠᱤᱥᱤᱢ ᱨᱮᱭᱟᱜ ᱞᱮ ᱠᱷᱮᱞᱳᱜ ᱠᱟᱱ ᱛᱟᱦᱮᱱᱟ ᱠᱟᱹᱴᱤᱡ ᱠᱟᱹᱴᱤᱡ ᱞᱮ ᱛᱟᱦᱮᱞᱮᱱᱟ ᱡᱮᱢᱚᱱ ᱜᱤᱫᱟᱹᱨ ᱛᱮᱢᱚᱱ ᱞᱮ ᱠᱷᱮᱞᱳᱜ ᱠᱟᱱ ᱛᱟᱦᱮᱱᱟ ᱟᱞᱮ ᱠᱚᱫᱚ ᱰᱷᱮᱨ ᱫᱚ ᱠᱟᱹᱴᱤᱡ ᱨᱮᱠᱫ ᱠᱮᱣ ᱟᱵᱟᱨ ᱛᱷᱩ ᱛᱚᱯᱟ ᱠᱷᱚᱱᱟᱜ ᱞᱮ ᱮᱦᱚᱵ ᱞᱮᱫᱟᱞᱮ ᱜᱤᱛᱤᱞ ᱨᱮ ᱵᱮᱱᱟᱣᱮᱫ ᱛᱟᱦᱮᱱᱟᱞᱮ ᱟᱨ ᱚᱱᱟ ᱨᱮ ᱩᱠᱩ ᱞᱮ ᱮᱱᱮᱡ ᱮᱫ ᱠᱟᱱ ᱛᱟᱦᱮᱱᱟ ᱢᱤᱫᱴᱟᱝ ᱠᱟᱰᱮᱡ ᱛᱮ ᱚᱱᱟ ᱜᱮᱞᱮ ᱰᱷᱟᱯᱩᱜ ᱮᱫᱛᱟᱦᱮᱱᱟ ᱟᱨᱞᱮ ᱯᱟᱸᱡᱟ ᱦᱚᱪᱚᱭᱮ ᱠᱟᱱ ᱛᱟᱦᱮᱱᱟ ᱮᱴᱟᱜᱤᱡ ᱚᱱᱟ ᱦᱚᱸᱞᱮ ᱠᱷᱮᱞᱳᱜ ᱠᱟᱱ ᱛᱟᱦᱮᱱᱟ ᱩᱥᱠᱮ ᱵᱟᱫ ᱠᱟᱛᱮ ᱫᱚ ᱜᱩᱴᱤ ᱞᱮ ᱠᱷᱮᱞᱳᱜ ᱠᱟᱱ ᱛᱟᱦᱮᱱᱟ ᱜᱩᱴᱤ ᱠᱷᱮᱞᱳᱜ ᱠᱷᱮᱞᱚᱜ ᱠᱟᱛᱮ ᱴᱤᱨ ᱥᱮᱫ ᱞᱮ ᱥᱮᱞᱚᱜ ᱞᱮ ᱪᱷᱩᱴᱟᱭᱮᱱᱟ ᱡᱟᱱᱴᱟ ᱟᱛᱮᱫ ᱫᱟᱞ ᱠᱟᱛᱮ ᱞᱮ ᱠᱷᱮᱞᱳᱜ ᱠᱟᱱ ᱛᱟᱦᱮᱱᱟ ᱴᱤᱨᱮ ᱨᱮᱜᱮ ᱟᱨ ᱞᱮ ᱞᱚᱠᱟᱭᱮᱫ ᱠᱚ ᱛᱟᱦᱮᱱᱟ ᱚᱱᱟ ᱡᱟᱦᱟᱸᱭ ᱯᱟᱭᱲᱟᱭ ᱡᱚᱴᱮᱫ ᱡᱚᱥ ᱦᱚᱪᱚᱭᱟᱭ ᱞᱮᱵᱫᱟ ᱠᱟᱛᱮᱜ ᱚᱱᱮᱡᱮ ᱩᱱᱤ ᱯᱷᱤᱨᱮ ᱫᱟᱞᱮᱫ ᱛᱟᱦᱮᱱᱟ ᱚᱱᱟᱨᱮ ᱱᱟᱯᱤᱭᱮᱫ ᱛᱟᱦᱮᱱᱟ ᱚᱱᱟ ᱴᱷᱮᱜᱟ ᱛᱮᱜᱮ ᱟᱨ ᱱᱚᱰᱮ ᱞᱮ ᱠᱷᱩᱪᱩᱲ ᱦᱚᱪᱚᱭᱮᱫ ᱠᱚ ᱛᱟᱦᱮᱱᱟ ᱡᱟᱦᱟᱸᱭ ᱦᱟᱨᱟᱜ ᱠᱟᱱ ᱛᱟᱦᱮᱱᱟ ᱩᱱᱤ ᱯᱟᱨᱴᱤ ᱫᱚ ᱟᱨ ᱵᱟᱠᱷᱟᱱ ᱚᱱᱟ ᱴᱤᱨ ᱫᱚ ᱫᱟᱞ ᱫᱟᱞ ᱛᱮ ᱟᱭᱢᱟ ᱥᱟᱺᱜᱤᱧ ᱦᱚᱸᱞᱮ ᱤᱫᱤᱭᱮᱫ ᱛᱟᱦᱮᱱᱟ ᱟᱨ ᱞᱮ ᱨᱩᱣᱟᱹᱲ ᱟᱹᱜᱩᱭᱮᱫ ᱛᱟᱦᱮᱱᱟ ᱚᱱᱠᱟ ᱠᱟᱛᱮ ᱠᱟᱹᱴᱤᱡ ᱠᱷᱚᱱᱟᱜ ᱜᱮ ᱚᱱᱟ ᱠᱚᱫᱚ ᱞᱮ ᱠᱷᱮᱞᱳᱜ ᱠᱟᱱ ᱛᱟᱦᱮᱱᱟ ᱯᱩᱨᱟᱹ ᱯᱟᱲᱦᱟᱜ ᱦᱚᱸ ᱛᱟᱭᱚᱢ ᱛᱮᱞᱮ ᱟᱭᱩᱢ ᱵᱟᱵᱟ ᱠᱚ ᱠᱩᱞ ᱠᱟᱞᱮᱭᱟ ᱫᱟᱞ ᱵᱟᱲᱟ ᱠᱟᱛᱮ ᱦᱚᱸ ᱚᱱᱟ ᱠᱚᱦᱚᱸ ᱜᱤᱰᱤᱭᱮᱱᱟ ᱵᱩᱰᱷᱤ ᱦᱚᱸ ᱦᱩᱭ ᱤᱫᱤᱭᱮᱱ ᱛᱟᱞᱮᱭᱟ ᱟᱫᱚ ᱮᱴᱟᱜ ᱠᱷᱮᱞᱳᱜ ᱠᱚ ᱥᱮᱫ ᱞᱮ ᱪᱟᱞᱟᱣ ᱵᱟᱲᱟᱭᱮᱱᱟᱞᱮ ᱚᱠᱚᱭ ᱫᱚ ᱥᱠᱩᱞ ᱠᱚᱨᱮ ᱠᱷᱚᱱᱟᱜ ᱜᱮ ᱯᱷᱩᱴᱵᱚᱞ ᱠᱷᱮᱞᱳᱰ ᱨᱮᱞᱮ ᱪᱟᱞᱟᱣ ᱮᱱᱟ ᱚᱠᱚᱭ ᱫᱚ ᱦᱚᱠᱤ ᱠᱚ ᱪᱟᱞᱟᱣ ᱮᱱᱟ ᱚᱠᱚᱭ ᱫᱚ ᱤᱭᱟᱹ ᱠᱷᱮᱞᱳᱰ ᱨᱮᱦᱚᱸ ᱠᱤᱨᱠᱮᱴ ᱠᱷᱮᱞᱳᱰ ᱨᱮᱦᱚᱸ ᱱᱤᱭᱟᱹ ᱠᱚᱜᱮ ᱞᱮ ᱠᱷᱮᱞᱮᱫ ᱛᱟᱦᱮᱱᱟ ᱟᱨ ᱤᱱᱠᱟᱹ ᱠᱟᱛᱮ ᱜᱮ ᱩᱢᱮᱨ ᱦᱩᱭ ᱤᱫᱤᱭᱮᱱ ᱛᱟᱞᱮ ᱛᱮ ᱵᱩᱫᱽᱫᱷᱤ ᱦᱚᱸ ᱥᱮᱬᱟ ᱤᱫᱤᱭᱮᱱᱟ ᱟᱫᱚ ᱟᱯᱟᱱ ᱟᱹᱯᱤᱱ ᱤᱭᱟᱹ ᱟᱭᱳ ᱵᱟᱵᱟ ᱴᱷᱮᱱ ᱠᱷᱚᱱᱟᱜ ᱞᱮ ᱤᱭᱟᱹ